ᱟᱵᱚ ᱡᱤᱭᱟᱹᱞᱤ ᱠᱚ ᱡᱚᱛᱚᱱ ᱞᱟᱹᱜᱤᱫ ᱛᱮ ᱩᱱᱠᱩ ᱢᱤᱫᱴᱮᱱ ᱚᱲᱟᱜ ᱨᱮᱵᱚᱱ ᱫᱚᱦᱚᱭᱮᱜ ᱠᱚᱣᱟ ᱚᱱᱟ ᱚᱲᱟᱜ ᱨᱮᱫᱚ ᱡᱟᱦᱟᱸᱫᱚ ᱢᱮᱨᱚᱢ ᱰᱟᱹᱝᱨᱤ ᱠᱷᱟᱱ ᱫᱚ ᱢᱤᱫᱴᱮᱱ ᱜᱚᱲᱟ ᱚᱲᱟᱜ ᱚᱱᱟ ᱚᱲᱟᱜ ᱨᱮ ᱵᱩᱥᱩᱵ ᱠᱚ ᱟᱴᱮᱫ ᱠᱟᱛᱮᱫ ᱩᱱᱠᱩ ᱫᱚᱦᱚᱠᱚ ᱦᱩᱭᱩᱜ ᱠᱟᱱᱟ ᱟᱨ ᱡᱩᱫᱤ ᱜᱚᱨᱚᱢ ᱫᱤᱱ ᱠᱷᱟᱱ ᱫᱚ ᱟᱹᱰᱤ ᱟᱸᱴ ᱥᱤᱠᱲᱤᱡ ᱠᱚᱠᱚ ᱜᱮᱜᱮᱨᱟ ᱚᱱᱟᱛᱮ ᱩᱱᱠᱩᱫᱚ ᱥᱤᱠᱲᱤᱡ ᱫᱟᱹᱲ ᱦᱚᱪᱚ ᱠᱚ ᱞᱟᱹᱜᱤᱫ ᱫᱷᱩᱣᱟᱹ ᱢᱟᱱᱮ ᱠᱚᱭᱮᱱ ᱠᱚ ᱡᱮᱨᱮᱫ ᱠᱟᱛᱮᱫ ᱥᱤᱠᱲᱤᱡ ᱡᱟᱛᱮ ᱠᱚ ᱫᱟᱹᱲ ᱩᱱᱠᱩ ᱡᱤᱭᱟᱹᱞᱤ ᱢᱚᱡᱽ ᱛᱮᱠᱚ ᱜᱤᱛᱤᱡ ᱫᱟᱲᱮᱜ ᱥᱮ ᱢᱚᱡᱽ ᱛᱮᱠᱚ ᱛᱟᱦᱮᱸ ᱫᱟᱲᱮᱜ ᱚᱱᱠᱟᱱ ᱵᱚᱱ ᱵᱮᱵᱚᱥᱛᱷᱟᱭ ᱮᱫᱟ ᱚᱱᱠᱟ ᱦᱩᱭᱩᱜ ᱠᱟᱱᱟ ᱥᱤᱢ ᱦᱚᱸ ᱥᱮ ᱥᱩᱠᱨᱤ ᱦᱚᱸ ᱡᱟᱦᱟᱱ ᱨᱩᱣᱟᱹ ᱮᱢᱟᱱ ᱡᱩᱫᱤ ᱧᱟᱢ ᱞᱮᱠᱚ ᱠᱷᱟᱱ ᱩᱱᱠᱩ ᱢᱟᱱᱮ ᱯᱨᱚᱛᱷᱚᱢ ᱫᱚ ᱯᱨᱟᱛᱷᱤᱠ ᱵᱷᱟᱵᱮ ᱡᱮᱨᱚᱠᱢ ᱤᱭᱟᱹ ᱥᱤᱢ ᱦᱚᱸ ᱢᱟᱱᱮ ᱨᱟᱱ ᱫᱟᱠᱟ ᱢᱟᱠᱷᱟᱣ ᱠᱟᱛᱮᱫ ᱡᱚᱢ ᱦᱚᱪᱚ ᱠᱚ ᱦᱩᱭᱩᱜ ᱠᱟᱱᱟ ᱥᱮ ᱢᱮᱨᱚᱢ ᱰᱟᱹᱝᱨᱤ ᱦᱚᱸ ᱟᱭᱢᱟ ᱨᱟᱱ ᱫᱟᱨᱮ ᱨᱮᱱᱟᱜ ᱪᱷᱟᱞ ᱠᱚ ᱟᱹᱜᱩ ᱠᱟᱛᱮᱫ ᱡᱚᱢ ᱦᱚᱪᱚ ᱦᱩᱭᱩᱜ ᱠᱟᱱᱟ ᱮᱵᱟᱨ ᱚᱱᱟ ᱡᱚᱢ ᱠᱟᱛᱮᱫ ᱦᱚᱸ ᱵᱟᱝ ᱠᱚᱢᱟᱣ ᱞᱮᱱᱠᱷᱟᱱ ᱛᱟᱦᱞᱮ ᱞᱟᱹᱴᱩ ᱰᱟᱠᱛᱟᱨ ᱴᱷᱮᱱ ᱟᱵᱚ ᱵᱚᱱ ᱪᱟᱞᱟᱜ ᱠᱟᱱᱟ ᱩᱱᱠᱩ ᱡᱟᱛᱮ ᱚᱱᱟ ᱨᱩᱣᱟᱹ ᱠᱚᱢᱟᱜ ᱞᱟᱹᱜᱤᱫ ᱥᱮ ᱢᱚᱡᱚᱜ ᱞᱟᱹᱜᱤᱫ ᱛᱮ ᱨᱟᱱ ᱨᱮᱦᱮᱫ ᱠᱚᱵᱚᱱ ᱟᱹᱜᱩ ᱟᱠᱚ ᱠᱟᱱᱟ ᱟᱹᱜᱩ ᱠᱟᱛᱮᱫ ᱵᱚᱱ ᱡᱚᱢ ᱦᱚᱪᱚᱭᱮᱫ ᱠᱚᱣᱟ ᱚᱱᱠᱟ ᱞᱮᱠᱟ ᱛᱮᱜᱮ ᱟᱵᱚ ᱡᱤᱵᱽᱼᱡᱤᱭᱟᱹᱞᱤ ᱦᱚᱸᱵᱚᱱ ᱡᱚᱛᱱᱮᱫ ᱠᱚᱣᱟ ᱥᱮ ᱞᱟᱹᱴᱩ ᱦᱚᱲ ᱴᱷᱮᱱ ᱥᱮ ᱰᱟᱠᱴᱚᱨ ᱴᱷᱮᱱ ᱦᱚᱸ ᱯᱚᱨᱟᱢᱚᱨᱥᱚ ᱵᱚᱱ ᱦᱟᱛᱟᱣᱫᱟ